ᱱᱚᱣᱟ ᱵᱷᱟᱨᱚᱛ ᱫᱤᱥᱚᱢ ᱨᱮ ᱠᱩᱴᱤᱨ ᱥᱤᱞᱯᱚ ᱫᱚ ᱟᱹᱰᱤ ᱟᱭᱢᱟ ᱡᱟᱭᱜᱟᱨᱮ ᱦᱳᱭᱳᱜ ᱠᱟᱱᱟ ᱢᱮᱱᱜᱟᱱᱚᱜᱼᱟ ᱡᱮᱢᱚᱱ ᱱᱚᱛᱮ ᱥᱟᱱᱛᱤᱱᱤᱠᱮᱛᱚᱱ ᱨᱮ ᱡᱟᱦᱟᱸ ᱡᱤᱱᱤᱥ ᱠᱚ ᱢᱮᱥᱤᱱ ᱛᱮ ᱵᱟᱵᱚᱱ ᱛᱳᱭᱨᱤ ᱫᱟᱲᱮᱭᱟᱜ ᱠᱟᱱᱟ ᱥᱮ ᱵᱟᱠᱚ ᱛᱳᱭᱨᱤ ᱫᱟᱲᱮᱭᱟᱜ ᱠᱟᱱᱟ ᱚᱱᱟ ᱡᱤᱱᱤᱥ ᱠᱚ ᱚᱱᱟ ᱠᱷᱚᱱᱟᱜ ᱵᱷᱮᱜᱟᱨ ᱵᱷᱮᱜᱟᱨ ᱟᱨᱚ ᱡᱤᱱᱤᱥ ᱠᱚ ᱟᱹᱰᱤ ᱪᱮᱦᱨᱟ ᱧᱮᱞᱚᱜᱼᱟ ᱠᱩᱴᱤᱨ ᱥᱤᱞᱯᱚ ᱛᱤ ᱛᱮᱠᱚ ᱵᱮᱱᱟᱣᱟ ᱚᱸᱰᱮ ᱟᱹᱰᱤ ᱱᱟᱯᱟᱭ ᱦᱚᱸ ᱧᱮᱞᱚᱜᱼᱟ ᱢᱮᱥᱤᱱ ᱛᱮ ᱛᱳᱭᱨᱤ ᱠᱷᱚᱱᱟᱜ ᱡᱤᱱᱤᱥ ᱠᱚᱨᱮ ᱠᱷᱚᱱᱟᱜ ᱫᱚ ᱚᱸᱰᱮᱱᱟᱜ ᱚᱱᱟ ᱡᱤᱱᱤᱥ ᱠᱚᱨᱮᱱᱟᱜ ᱫᱟᱢ ᱦᱚᱸ ᱟᱹᱰᱤ ᱡᱟᱹᱥᱛᱤ ᱜᱮᱭᱟ ᱪᱮᱫᱟᱜ ᱥᱮ ᱚᱱᱟ ᱛᱤ ᱛᱮ ᱵᱮᱱᱟᱣ ᱠᱚ ᱠᱚᱥᱴᱚ ᱦᱚᱸ ᱢᱮᱱᱟᱜᱼᱟ ᱟᱨ ᱟᱹᱰᱤ ᱟᱹᱰᱤ ᱪᱮᱦᱨᱟ ᱧᱮᱞᱚᱜᱼᱟ ᱚᱱᱟᱛᱮ ᱚᱱᱟ ᱫᱟᱢ ᱦᱚᱸ ᱡᱟᱹᱥᱛᱤ ᱜᱮᱭᱟ ᱥᱟᱺᱜᱤᱧ ᱥᱟᱺᱜᱤᱧ ᱦᱚᱲ ᱠᱚ ᱡᱚᱠᱷᱚᱱ ᱫᱟᱬᱟᱱ ᱠᱚ ᱪᱟᱞᱟᱜᱼᱟ ᱵᱩᱨᱩ ᱠᱚ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱟᱹᱰᱤ ᱪᱮᱦᱨᱟ ᱠᱚ ᱧᱮᱞᱟ ᱠᱩᱥᱤᱭᱟᱜᱼᱟ ᱠᱚ ᱟᱨ ᱠᱚ ᱦᱟᱛᱟᱣ ᱤᱫᱤᱭᱟ